ᱟᱞᱮᱭᱟᱜ ᱫᱚ ᱢᱤᱫᱴᱟᱝ ᱵᱟᱜᱟᱱ ᱢᱮᱱᱟᱜᱼᱟ ᱟᱨ ᱚᱸᱰᱮ ᱫᱚ ᱟᱹᱰᱤ ᱜᱟᱱ ᱡᱚ ᱡᱤᱱᱤᱥ ᱢᱮᱱᱟᱜᱼᱟ ᱡᱟᱦᱟᱸ ᱠᱚᱫᱚ ᱩᱞ ᱠᱩᱫ ᱟᱢᱨᱩᱫ ᱟᱺᱡᱤᱨ ᱵᱟᱹᱨᱩ ᱠᱚ ᱚᱝᱠᱟ ᱜᱮ ᱟᱹᱰᱤᱜᱟᱱ ᱡᱚᱢᱟᱜ ᱢᱮᱱᱟᱜᱼᱟ ᱟᱨ ᱟᱹᱰᱤ ᱰᱷᱮᱹᱨ ᱟᱨ ᱵᱟᱦᱟ ᱢᱩᱱᱜᱟᱹ ᱨᱮᱠᱚ ᱢᱩᱱᱜᱟᱹ ᱵᱟᱦᱟ ᱫᱚ ᱞᱟᱹᱭᱚᱜ ᱩᱛᱩ ᱵᱷᱟᱡᱟ ᱠᱟᱛᱮ ᱞᱮ ᱩᱛᱩᱭᱟ ᱟᱨ ᱥᱤᱛᱩᱝ ᱫᱤᱱ ᱢᱟᱱᱮ ᱟᱥᱟᱲ ᱫᱤᱱ ᱫᱚ ᱚᱱᱟ ᱫᱚ ᱥᱩᱴᱤᱜᱼᱟ ᱟᱨ ᱚᱱᱟ ᱥᱩᱴᱤ ᱦᱚᱸᱞᱮ ᱡᱚᱢᱟ ᱟᱨ ᱩᱱ ᱦᱚᱸ ᱱᱚᱣᱟ ᱥᱤᱛᱩᱝ ᱫᱤᱱ ᱫᱚ ᱱᱚᱣᱟ ᱡᱫᱚ ᱵᱮᱨᱮᱞᱟᱜ ᱫᱚᱞᱮ ᱤᱭᱟᱹᱭᱟ ᱨᱤᱫ ᱠᱟᱛᱮᱢ ᱡᱚᱢᱟ ᱩᱛᱩ ᱠᱟᱛᱮ ᱟᱨᱦᱚᱸ ᱵᱤᱞᱤᱜᱟ ᱚᱱᱟ ᱦᱚᱸ ᱵᱤᱞᱤ ᱠᱟᱛᱮ ᱞᱮ ᱡᱚᱢᱟ ᱟᱨᱦᱚᱸ ᱟᱢᱨᱩᱫ ᱠᱚᱦᱚᱸ ᱡᱚᱢ ᱟᱨ ᱵᱟᱦᱟ ᱵᱟᱦᱟ ᱫᱟᱨᱮ ᱠᱚᱦᱚᱸ ᱢᱮᱱᱟᱜᱟ ᱡᱮᱢᱚᱱᱛᱮ ᱟᱡᱤᱡ ᱪᱮᱦᱨᱟ ᱧᱮᱞᱡᱚᱝ ᱛᱮᱦᱚᱸ ᱪᱮᱦᱨᱟ ᱧᱮᱞᱚᱜᱼᱟ ᱟᱨ ᱡᱟᱦᱟᱱᱟᱜ ᱞᱟᱹᱠᱛᱤ ᱠᱚᱨᱮ ᱦᱤᱡᱩᱜᱼᱟ ᱚᱱᱟ ᱦᱚᱸ ᱞᱟᱜᱟᱣ ᱫᱟᱲᱮᱭᱟᱜᱼᱟ ᱡᱟᱦᱟᱞᱮᱠᱟ ᱵᱟᱦᱟ ᱢᱟᱞᱟ ᱵᱟᱦᱟ ᱢᱟᱞᱟᱢ ᱵᱮᱱᱟᱣ ᱠᱷᱟᱡ ᱫᱚ ᱚᱱᱟ ᱵᱟᱦᱟ ᱜᱚᱫ ᱠᱟᱛᱮ ᱦᱚᱢ ᱵᱮᱱᱟᱣ ᱫᱟᱲᱮᱭᱟᱜᱟ ᱟᱨ ᱡᱚ ᱡᱤᱱᱤᱥ ᱦᱚᱸ ᱦᱚᱸ ᱡᱩᱫᱤᱢ ᱯᱩᱭᱥᱟᱹᱼᱴᱟᱠᱟ ᱦᱚᱸ ᱵᱟᱝ ᱛᱟᱦᱮᱱ ᱠᱷᱟᱱ ᱫᱚ ᱚᱱᱟ ᱡᱟᱦᱟᱸ ᱡᱚ ᱠᱚᱜᱼᱟ ᱚᱱᱟ ᱦᱚᱸ ᱟᱹᱠᱷᱨᱤᱧ ᱫᱟᱲᱮᱭᱟᱜᱼᱟ ᱟᱨ ᱡᱟᱦᱟᱸ ᱛᱤᱱᱟᱹᱜ ᱯᱩᱭᱥᱟᱹᱢ ᱠᱟᱢᱟᱣ ᱫᱟᱲᱮᱭᱟᱟᱼᱟ ᱟᱨ ᱚᱱᱟ ᱡᱟᱦᱟᱸᱛᱤᱥ ᱟᱢᱟᱜ ᱞᱟᱹᱠᱛᱤ ᱨᱮ ᱞᱟᱜᱟᱜᱼᱟ ᱡᱚᱢ ᱡᱚᱢ ᱵᱟᱠᱷᱨᱟ ᱛᱮᱢᱟ ᱩᱱᱟᱹᱜ ᱢᱟ ᱵᱟᱢ ᱡᱚᱢ ᱫᱟᱲᱮᱭᱟᱜᱼᱟ ᱞᱟᱦᱟ ᱛᱮᱱᱟᱜ ᱛᱟᱦᱮᱱᱟ ᱮᱱᱠᱷᱟᱱ ᱫᱚ ᱟᱢᱟᱜ ᱯᱩᱭᱥᱟᱹᱼᱴᱟᱠᱟ ᱠᱟᱢᱟᱣ ᱞᱟᱹᱜᱤᱫ ᱚᱱᱟ ᱦᱚᱸᱛᱚᱢ ᱟᱹᱠᱷᱨᱤᱧᱟ ᱟᱨ ᱩᱞ ᱠᱚᱦᱚᱸ ᱟᱹᱠᱷᱨᱤᱧ ᱫᱟᱲᱮᱭᱟᱜᱼᱟᱢ ᱵᱤᱞᱤ ᱠᱟᱛᱮ ᱦᱚᱸ ᱵᱮᱨᱮᱞ ᱠᱟᱛᱮᱱ ᱦᱚᱸᱢ ᱟᱹᱠᱷᱨᱤᱧᱟ ᱰᱷᱮᱹᱨ ᱜᱮᱢ ᱠᱟᱢᱟᱣᱟ ᱟᱨᱦᱚᱸ ᱟᱢᱨᱩᱫ ᱠᱚᱦᱚᱸ ᱫᱚᱢ ᱟᱹᱠᱷᱨᱤᱧ ᱫᱟᱲᱮᱭᱟᱜ ᱜᱮᱭᱟ ᱡᱚᱛᱚᱱᱟᱜ ᱜᱮ ᱦᱩᱭᱩᱜᱼᱟ ᱟᱹᱠᱷᱨᱤᱧ ᱦᱚᱸᱛᱚ ᱜᱟᱱᱚᱜ ᱜᱮᱭᱟ ᱟᱨ ᱵᱟᱦᱟ ᱠᱚᱦᱚᱸ ᱵᱟᱦᱟ ᱢᱟᱞᱟ ᱵᱮᱱᱟᱣ ᱠᱟᱛᱮ ᱟᱹᱠᱷᱨᱤᱧ ᱫᱟᱲᱮᱭᱟᱜᱼᱟᱢ ᱟᱨ ᱧᱮᱞ ᱡᱚᱝ ᱪᱮᱦᱨᱟ ᱧᱮᱞᱚᱜᱼᱟ ᱚᱱᱟ ᱞᱟᱹᱜᱤᱫ ᱟᱨᱮᱢ ᱪᱮᱠᱟᱭᱟ